ᱟᱞᱮ ᱱᱚᱣᱟ ᱯᱩᱨᱵᱚ ᱵᱚᱨᱫᱷᱚᱢᱟᱱ ᱨᱮᱫᱚ ᱢᱤᱦᱤᱫᱟᱱᱟ ᱫᱚ ᱟᱹᱰᱤ ᱥᱤᱵᱤᱞ ᱜᱮᱭᱟ ᱪᱮᱫᱟᱜ ᱥᱮ ᱟᱹᱰᱤ ᱡᱷᱟᱹᱞ ᱠᱚᱨᱮᱱ ᱦᱚᱲ ᱠᱚ ᱱᱚᱣᱟ ᱢᱤᱦᱤᱫᱟᱱᱟ ᱡᱚᱢ ᱞᱟᱹᱜᱤᱫ ᱠᱚ ᱦᱤᱡᱩᱜ ᱜᱮᱭᱟ ᱟᱨᱦᱚᱸ ᱱᱚᱣᱟ ᱟᱞᱮ ᱥᱩᱨ ᱨᱮ ᱢᱟᱱᱠᱚᱨ ᱨᱮ ᱵᱟᱡᱟᱨ ᱨᱮ ᱚᱸᱰᱮ ᱫᱚ ᱠᱚᱫᱢᱟ ᱫᱚ ᱟᱹᱰᱤ ᱧᱩᱛᱩᱢᱟᱱ ᱜᱮᱭᱟ ᱪᱮᱫᱟᱜ ᱥᱮ ᱱᱚᱣᱟ ᱯᱩᱡᱟᱹ ᱜᱷᱟᱹᱲᱤᱡ ᱟᱹᱰᱤ ᱡᱷᱟᱹᱞ ᱠᱚᱨᱮᱱ ᱦᱚᱲ ᱠᱚ ᱱᱚᱣᱟ ᱠᱚᱫᱢᱟ ᱠᱤᱨᱤᱧ ᱠᱚ ᱦᱤᱡᱩᱜ ᱜᱮᱭᱟ ᱟᱨᱦᱚᱸ ᱱᱚᱣᱟ ᱢᱟᱱᱠᱚᱨ ᱵᱟᱡᱟᱨ ᱯᱟᱥᱮ ᱨᱮ ᱟᱨᱦᱚᱸ ᱢᱤᱫᱴᱟᱱ ᱵᱩᱫᱵᱩᱫ ᱵᱟᱡᱟᱨ ᱢᱮᱱᱟᱜᱼᱟ ᱚᱸᱰᱮ ᱫᱚ ᱥᱤᱸᱜᱟᱹᱲᱟ ᱫᱚ ᱟᱹᱰᱤ ᱥᱤᱵᱤᱞ ᱜᱮᱭᱟ ᱚᱸᱰᱮᱱᱟᱜ ᱥᱤᱸᱜᱟᱹᱲᱟᱢ ᱡᱚᱢ ᱞᱮᱠᱷᱟᱡ ᱫᱚ ᱵᱟᱢ ᱦᱤᱲᱤᱧ ᱫᱟᱲᱮᱭᱟᱜᱼᱟ ᱚᱱᱟᱛᱮ ᱟᱞᱮᱦᱚᱸ ᱫᱤᱱᱟᱹᱢ ᱞᱮᱠᱟ ᱟᱹᱭᱩᱵ ᱵᱮᱲᱟ ᱱᱚᱣᱟ ᱵᱩᱫᱵᱩᱫ ᱵᱟᱡᱟᱨ ᱨᱮ ᱥᱤᱸᱜᱟᱹᱲᱟ ᱡᱚᱢ ᱞᱮ ᱪᱟᱞᱟᱜ ᱜᱮᱭᱟ ᱟᱨ ᱟᱞᱮ ᱚᱲᱜ ᱨᱮᱫᱚ ᱤᱧᱦᱚᱸ ᱤᱧ ᱟᱭᱳ ᱛᱟᱠᱳ ᱠᱚ ᱠᱟᱹᱢᱤ ᱠᱚᱠᱚ ᱪᱟᱞᱟᱣ ᱠᱚᱜ ᱠᱷᱟᱱ ᱤᱧᱦᱚᱸᱧ ᱟᱹᱭᱩᱵ ᱵᱮᱲᱟ ᱫᱩᱧ ᱫᱟᱠᱟ ᱩᱛᱩᱭ ᱜᱮᱭᱟ ᱟᱨ ᱟᱞᱮ ᱱᱚᱣᱟ ᱢᱟᱱᱠᱚᱲ ᱵᱟᱡᱟᱨ ᱨᱮ ᱦᱳᱴᱮᱞ ᱠᱚᱦᱚᱸ ᱢᱮᱱᱟᱜ ᱜᱮᱭᱟ ᱚᱸᱰᱮᱢ ᱪᱟᱞᱟᱣ ᱞᱮᱱᱠᱷᱟᱱ ᱡᱚᱛᱚ ᱞᱮᱠᱟᱱ ᱥᱚᱵᱽᱡᱤ ᱡᱤᱞ ᱦᱟᱹᱠᱩ ᱟᱨᱮᱢ ᱢᱮᱱ ᱞᱮᱠᱷᱟᱱ ᱤᱞᱤᱥ ᱢᱟᱪᱷᱮᱨ ᱡᱷᱳᱞ ᱦᱚᱠᱚ ᱟᱹᱜᱩᱣᱟᱢ ᱜᱮᱭᱟ